ᱮᱠᱫᱚᱢ ᱞᱟᱹᱠᱛᱤ ᱠᱟᱱᱟ ᱛᱟᱭᱚᱢ ᱫᱟᱨᱟᱢ ᱯᱤᱲᱦᱤ ᱱᱟᱜᱟᱢ ᱥᱮᱬᱟ ᱮᱠᱟᱞ ᱜᱮ ᱞᱟᱹᱠᱛᱤ ᱠᱟᱱᱟ ᱥᱮ ᱫᱚᱨᱠᱟᱨ ᱦᱚᱸ ᱦᱮᱱᱟᱜᱼᱟ ᱪᱮᱫᱟᱜ ᱥᱮ ᱱᱟᱜᱟᱢ ᱵᱟᱲᱟᱭ ᱞᱮᱱᱠᱷᱟᱱ ᱛᱚᱵᱮ ᱟᱹᱱᱤᱡ ᱜᱮ ᱱᱤᱡᱮᱨᱟᱜ ᱚᱵᱚᱥᱛᱷᱟ ᱥᱮ ᱡᱟᱜᱟ ᱚᱥᱯᱚᱥᱴᱚ ᱵᱟᱲᱟᱭ ᱧᱟᱢᱚᱜᱼᱟ ᱱᱟᱜᱟᱢ ᱠᱷᱚᱱᱟᱜ ᱥᱮᱬᱟ ᱠᱟᱛᱮᱫ ᱵᱟᱹᱲᱤᱡ ᱰᱟᱦᱟᱨ ᱵᱟᱫ ᱠᱟᱛᱮᱫ ᱡᱟᱦᱟᱸ ᱵᱷᱟᱹᱜᱤ ᱰᱟᱦᱟᱨ ᱚᱱᱟᱛᱮ ᱛᱟᱲᱟᱢ ᱥᱩᱵᱤᱫᱷᱟᱜᱼᱟ ᱱᱟᱜᱟᱢ ᱠᱷᱚᱱ ᱜᱮ ᱚᱱᱟ ᱟᱵᱚ ᱵᱚᱱ ᱥᱮᱬᱟ ᱟᱹᱜᱩ ᱟᱠᱟᱫᱟ ᱱᱟᱜᱟᱢ ᱠᱷᱚᱱᱜᱮ ᱟᱵᱚ ᱵᱚᱱ ᱵᱟᱲᱟᱭ ᱠᱟᱫᱟ ᱚᱠᱟᱴᱟᱜ ᱥᱟᱹᱨᱤ ᱟᱨ ᱚᱠᱟᱴᱟᱜ ᱵᱟᱹᱲᱤᱡ ᱚᱱᱟ ᱠᱷᱟᱹᱛᱤᱨ ᱛᱮᱜᱮ ᱱᱟᱦᱟᱜ ᱯᱤᱲᱦᱤ ᱠᱚᱫᱚ ᱱᱟᱜᱟᱢ ᱵᱟᱲᱟᱭ ᱫᱚᱨᱠᱟᱨ ᱢᱮᱱᱟᱜ ᱛᱟᱠᱚᱣᱟ ᱱᱟᱜᱟᱢ ᱫᱚ ᱚᱱᱟᱜᱮ ᱥᱮᱬᱟ ᱟᱢᱟ ᱡᱟᱦᱟᱸ ᱴᱷᱤᱠᱼᱟ ᱮᱵᱚᱝ ᱟᱢᱟᱜ ᱛᱟᱲᱟᱢ ᱰᱟᱦᱟᱨ ᱡᱟᱛᱮ ᱪᱤᱠᱟᱹᱲ ᱜᱮ ᱛᱟᱦᱮᱱ ᱛᱟᱢ ᱢᱟ ᱥᱳᱜᱳᱲ ᱜᱮ ᱛᱟᱦᱮᱱ ᱛᱟᱢ ᱢᱟ ᱟᱢ ᱠᱚᱢ ᱥᱚᱢᱚᱭ ᱛᱮ ᱚᱱᱟ ᱟᱢᱟᱜ ᱡᱟᱦᱟᱸ ᱱᱤᱨᱡᱟᱢ ᱴᱷᱟᱶ ᱛᱟᱢ ᱥᱮ ᱞᱚᱠᱽᱠᱷᱳ ᱛᱟᱢ ᱚᱱᱟᱨᱮ ᱤᱫᱤ ᱫᱟᱲᱮᱭᱟᱢᱟ ᱡᱩᱫᱤ ᱱᱟᱜᱟᱮᱢ ᱵᱟᱲᱟᱭ ᱠᱷᱟᱱ ᱵᱟᱝᱠᱷᱟᱱ ᱫᱚ ᱟᱢ ᱜᱳᱞᱳᱠ ᱫᱷᱟᱸᱫᱟ ᱨᱮ ᱫᱷᱟᱸᱫᱟ ᱩᱛᱟᱹᱨᱚᱜ ᱟᱢ ᱚᱵᱚᱥᱽᱥᱳᱭ ᱤᱧ ᱜᱤᱫᱽᱨᱟᱹ ᱠᱚ ᱱᱟᱜᱟᱢ ᱨᱮᱭᱟᱜ ᱠᱟᱹᱦᱱᱤᱧ ᱞᱟᱹᱭ ᱟᱠᱚᱣᱟ ᱚᱱᱟ ᱥᱟᱶ ᱥᱟᱶ ᱛᱤᱧ ᱢᱮᱛᱟ ᱠᱚᱣᱟ ᱱᱟᱜᱟᱢ ᱠᱷᱚᱱᱟᱜ ᱜᱮ ᱥᱤᱠᱷᱱᱟᱹᱛ ᱟᱵᱚ ᱵᱚᱱ ᱧᱟᱢ ᱟᱹᱜᱩ ᱟᱠᱟᱫᱟ ᱯᱟᱹᱦᱤᱞ ᱡᱟᱦᱟᱸᱭ ᱟᱵᱚ ᱠᱚ ᱥᱮᱬᱟ ᱦᱚᱴᱚ ᱟᱠᱟᱫ ᱵᱚᱱᱟ ᱚᱱᱟ ᱫᱚ ᱱᱟᱜᱟᱢ ᱨᱮᱜᱮ ᱯᱟᱸᱡᱟ ᱞᱮᱠᱷᱟᱱ ᱫᱚᱵᱚᱱ ᱧᱟᱢᱟ